ᱦᱮᱸ ᱡᱮᱸᱜᱮᱫ ᱨᱮ ᱫᱟᱬᱟᱱ ᱨᱮᱱᱟᱜ ᱫᱚᱨᱠᱟᱨ ᱫᱚ ᱢᱮᱱᱟᱜ ᱜᱮᱭᱟ ᱟᱨ ᱟᱭᱢᱟ ᱞᱮᱠᱟᱱ ᱦᱚᱲ ᱟᱭᱢᱟ ᱞᱮᱠᱟᱱ ᱟᱥ ᱛᱟᱦᱮᱱᱟ ᱚᱱᱟ ᱫᱚ ᱟᱭᱢᱟ ᱦᱚᱲᱟᱜ ᱫᱚ ᱵᱟᱹᱧ ᱢᱮᱱᱟ ᱤᱧᱫᱚ ᱤᱧᱟᱜ ᱤᱧ ᱢᱮᱱᱫᱟ ᱥᱮ ᱟᱨ ᱟᱭᱢᱟ ᱠᱤᱪᱷᱩ ᱧᱮᱞ ᱨᱮᱱᱟᱜ ᱥᱟᱱᱟ ᱛᱟᱦᱮᱱ ᱜᱮᱭᱟ ᱧᱮᱞ ᱡᱟᱹᱨᱩᱲ ᱜᱮᱭᱟ ᱟᱨ ᱟᱸᱡᱚᱢ ᱵᱩᱡᱷᱟᱹᱣ ᱦᱚᱸ ᱡᱟᱹᱨᱩᱲ ᱜᱮᱭᱟ ᱚᱱᱟᱛᱮ ᱤᱧᱫᱚ ᱥᱮᱫᱟᱭ ᱯᱤ ᱳ ᱵᱳᱰᱤᱝ ᱥᱟᱦᱮᱵᱽ ᱡᱮ ᱟᱵᱚ ᱦᱚᱲᱟᱜ ᱞᱟᱠᱪᱟᱨ ᱠᱚᱥᱮ ᱟᱵᱚᱣᱟᱜ ᱥᱚᱢᱟᱡᱽ ᱨᱮᱱᱟᱜ ᱟᱭᱢᱟ ᱠᱷᱚᱸᱫᱽᱨᱚᱫ ᱟᱠᱟᱫ ᱚᱱᱟ ᱫᱚ ᱩᱱᱤ ᱫᱚᱭ ᱦᱩᱭᱩᱜ ᱠᱟᱱᱟ ᱱᱚᱨᱳᱭᱮᱡᱤᱭᱟᱢ ᱱᱚᱨᱳᱭᱮ ᱜᱮ ᱤᱧᱟᱜ ᱚᱱᱟᱛᱮ ᱚᱱᱟᱠᱚ ᱡᱟᱭᱜᱟ ᱪᱟᱞᱟᱜ ᱥᱟᱱᱟ ᱫᱚ ᱢᱮᱱᱟᱜ ᱛᱤᱧᱟ ᱡᱮ ᱩᱱ ᱚᱸᱰᱮᱱᱟᱜ ᱟᱵᱚᱦᱟᱣᱟ ᱥᱮ ᱱᱚᱣᱟ ᱫᱤᱱ ᱥᱤᱧ ᱟᱨ ᱧᱤᱫᱟᱹ ᱫᱚ ᱞᱟᱹᱴᱩ ᱜᱮᱭᱟ ᱧᱤᱫᱟᱹ ᱟᱭᱢᱟ ᱫᱤᱱ ᱫᱤᱱ ᱦᱚᱸ ᱟᱭᱢᱟ ᱟᱭᱢᱟ ᱫᱤᱱ ᱢᱤᱫ ᱢᱤᱫ ᱜᱮ ᱧᱤᱫᱟ ᱛᱟᱦᱮᱱᱟ ᱟᱭᱢᱟ ᱫᱤᱱ ᱧᱤᱫᱟᱹ ᱛᱟᱦᱮᱱᱟ ᱟᱭᱢᱟ ᱥᱚᱢᱚᱭ ᱫᱷᱚᱨᱮ ᱟᱨ ᱟᱭᱢᱟ ᱥᱚᱢᱚᱭ ᱫᱷᱚᱨᱮ ᱫᱤᱱ ᱛᱟᱦᱮᱱᱟ